ᱤᱧ ᱫᱚ ᱤᱥᱤᱱᱼᱵᱟᱥᱟᱝ ᱫᱚ ᱟᱹᱰᱤᱜᱤᱧ ᱠᱩᱥᱤᱭᱟᱜᱼᱟ ᱱᱚᱜᱼᱚᱭ ᱩᱜ ᱥᱚᱵᱡᱤ ᱠᱚᱢ ᱤᱥᱤᱱ ᱞᱮᱠᱷᱟᱱ ᱫᱚ ᱥᱚᱵᱡᱤ ᱠᱚ ᱜᱮᱫ ᱢᱮ ᱟᱨᱩᱵ ᱢᱮ ᱛᱟᱨᱯᱚᱨ ᱫᱟᱹᱞ ᱩᱛᱩ ᱛᱟᱨᱯᱚᱨ ᱢᱤᱫᱴᱮᱱ ᱡᱟᱸᱱᱟᱜ ᱯᱳᱥᱛᱚ ᱩᱛᱩ ᱟᱨ ᱡᱤᱞ ᱠᱚ ᱩᱛᱩ ᱚᱱᱟ ᱠᱚᱫᱚ ᱟᱹᱰᱤ ᱜᱟᱱ ᱜᱤᱧ ᱠᱩᱥᱤᱭᱟᱜᱼᱟ ᱟᱨ ᱯᱮᱲᱟ ᱠᱚᱠᱚ ᱦᱮᱡ ᱞᱮᱱ ᱠᱷᱟᱡ ᱢᱟ ᱟᱨᱚᱜᱤᱧ ᱠᱩᱥᱤᱭᱟᱜᱼᱟ ᱟᱭᱢᱟ ᱜᱟᱱ ᱩᱛᱩ ᱫᱟᱠᱟ ᱛᱤᱱᱟᱹᱜ ᱢᱚᱡᱽ ᱡᱚᱛᱚ ᱦᱚᱲ ᱢᱤᱫ ᱛᱮᱢ ᱡᱚᱢᱟᱢᱼᱧᱩᱭᱟᱢ ᱟᱨ ᱟᱨ ᱤᱭᱩᱪᱩᱵ ᱨᱮᱫᱚ ᱤᱧ ᱫᱚ ᱵᱟᱹᱧ ᱟᱯᱞᱳᱰ ᱵᱟᱲᱟᱣ ᱠᱟᱫᱼᱟ ᱪᱮᱫᱟᱜ ᱥᱮ ᱤᱧ ᱫᱚ ᱚᱲᱟᱜ ᱠᱚᱨᱮ ᱜᱤᱧ ᱤᱥᱤᱱ ᱵᱟᱲᱟᱭᱟᱛᱚ ᱟᱫᱚ ᱤᱭᱩᱴᱩᱯ ᱨᱮᱫᱚ ᱵᱟᱹᱧ ᱟᱯᱞᱳᱰ ᱠᱟᱫᱟ